ᱵᱮᱭᱟᱢ ᱨᱮᱭᱟᱜ ᱡᱳᱜᱚ ᱵᱮᱭᱟᱢ ᱫᱚ ᱢᱤᱫᱴᱮᱱ ᱟᱞᱟᱜᱽ ᱜᱮ ᱥᱮ ᱡᱩᱫᱟᱹ ᱜᱮ ᱤᱭᱟᱹ ᱠᱟᱱᱟ ᱡᱤᱱᱤᱥ ᱠᱟᱱᱟ ᱚᱱᱟ ᱨᱮᱫᱚ ᱡᱚᱛᱚ ᱛᱮᱠᱚ ᱢᱮᱛᱟᱜ ᱠᱟᱱᱟ ᱡᱳᱜᱚ ᱵᱮᱭᱟᱢ ᱡᱟᱦᱟᱸ ᱫᱚ ᱢᱤᱫᱴᱮᱱ ᱢᱤᱫᱴᱮᱱ ᱚᱝᱥᱚ ᱥᱮ ᱡᱟᱭᱜᱟ ᱢᱮᱱᱟᱜᱼᱟ ᱡᱮᱢᱚᱱ ᱫᱷᱚᱱᱩᱨᱟᱥᱚᱱ ᱦᱚᱞᱟᱥᱚᱱ ᱪᱚᱠᱨᱟᱥᱚᱱ ᱟᱨ ᱱᱚᱣᱟ ᱠᱚᱫᱚ ᱢᱤᱢᱤᱫᱴᱮᱱ ᱨᱚᱠᱚᱢ ᱵᱮᱭᱟᱢᱟᱜ ᱢᱤᱢᱤᱫ ᱨᱚᱠᱚᱢ ᱯᱷᱟᱭᱫᱟ ᱥᱮ ᱞᱟᱵᱷ ᱵᱚᱱ ᱧᱟᱢ ᱫᱟᱲᱮᱭᱟᱜᱼᱟ ᱡᱮᱢᱚᱱ ᱫᱷᱚᱱᱩᱨᱟᱥᱚᱱ ᱠᱚᱨᱟᱣ ᱞᱮᱠᱷᱟᱱ ᱫᱚ ᱞᱟᱡ ᱨᱮᱭᱟᱜ ᱵᱷᱩᱲᱤ ᱠᱚᱢᱚᱜᱼᱟ ᱟᱨ ᱦᱚᱲᱢᱚ ᱨᱮᱭᱟᱜ ᱜᱨᱤᱦᱚᱸ ᱠᱚ ᱠᱮᱴᱮᱡᱚᱜᱼᱟ ᱟᱨ ᱦᱚᱞᱟᱥᱚᱱ ᱠᱚᱨᱟᱣ ᱞᱮᱠᱷᱟᱱ ᱦᱚᱸ ᱞᱟᱡ ᱨᱮᱭᱟᱜ ᱵᱷᱩᱲᱤ ᱠᱚᱢᱚᱜᱼᱟ ᱟᱨ ᱦᱚᱲᱢᱚ ᱵᱮᱱᱟᱣ ᱛᱮᱭᱟᱨᱚᱜᱼᱟ ᱟᱨ ᱦᱚᱲᱢᱚ ᱛᱮᱭᱟᱨᱚᱜ ᱠᱷᱟᱹᱛᱤᱨ ᱦᱚᱲᱢᱚ ᱟᱹᱰᱤ ᱱᱟᱯᱟᱭ ᱛᱟᱦᱮᱱᱟ ᱟᱨ ᱱᱟᱯᱟᱭ ᱛᱟᱦᱮᱱ ᱠᱷᱟᱹᱛᱤᱨ ᱟᱵᱚ ᱟᱭᱢᱟ ᱠᱤᱪᱷᱩ ᱱᱚᱰᱮᱠᱷᱚᱱ ᱵᱚᱱ ᱥᱮ ᱞᱟᱵᱷ ᱵᱚᱱ ᱧᱟᱢᱼᱟ ᱡᱟᱦᱟᱸ ᱫᱚ ᱟᱵᱚ ᱪᱟᱞᱟᱜ ᱚᱠᱛᱚ ᱡᱟᱦᱟᱱᱟᱜ ᱞᱟᱹᱴᱩ ᱞᱟᱹᱴᱩ ᱟᱡᱟᱨ ᱵᱤᱢᱟᱨ ᱠᱷᱚᱱ ᱵᱚ ᱵᱟᱧᱪᱟᱣ ᱫᱟᱲᱮᱭᱟᱜᱼᱟ